ᱤᱧᱟᱹᱜ ᱟᱛᱳᱨᱮ ᱠᱤᱨᱤᱧ ᱟᱹᱠᱷᱨᱤᱧ ᱦᱩᱭᱩᱜ ᱜᱮᱭᱟ ᱫᱚᱠᱟᱱ ᱨᱮ ᱵᱩᱞᱩᱝ ᱥᱩᱱᱩᱢ ᱢᱟᱹᱨᱤᱪ ᱢᱚᱥᱞᱟ ᱟᱸᱜᱽᱨᱚᱵ ᱯᱮᱱ ᱡᱚᱛᱚ ᱠᱤᱪᱷᱩ ᱧᱟᱢᱚᱜᱼᱟ ᱟᱨ ᱴᱟᱴᱠᱟ ᱩᱛᱩ ᱛᱮᱭᱟᱜ ᱠᱚᱯᱤ ᱯᱷᱩᱞᱠᱚᱯᱤ ᱵᱟᱸᱫᱷᱟ ᱠᱚᱯᱤ ᱟᱫᱟ ᱨᱚᱥᱩᱱ ᱯᱮᱸᱭᱟᱡᱽ ᱜᱟᱡᱚᱨ ᱯᱚᱴᱚᱞ ᱱᱤᱭᱟᱹ ᱠᱚ ᱥᱚᱵᱡᱤ ᱡᱟᱦᱟᱸᱭ ᱠᱚ ᱨᱚᱦᱚᱭᱟ ᱡᱚ ᱠᱚ ᱵᱟᱹᱲᱛᱤ ᱞᱮᱱ ᱛᱟᱠᱚ ᱠᱷᱟᱡ ᱩᱱᱠᱩ ᱠᱚ ᱟᱹᱠᱷᱨᱤᱧ ᱜᱮᱭᱟ ᱦᱩᱲᱩ ᱥᱚᱢᱚᱭ ᱦᱩᱲᱩ ᱟᱠᱚᱣᱟᱜ ᱦᱩᱭᱩᱜ ᱥᱩᱢᱩᱝ ᱠᱚ ᱫᱚᱦᱚᱭᱟ ᱵᱟᱹᱲᱛᱤᱭᱟᱜ ᱠᱚ ᱠᱤᱨᱤᱧ ᱟᱹᱠᱷᱨᱤᱧᱟ ᱟᱨ ᱯᱚᱨᱚᱵᱽ ᱯᱟᱹᱞᱤ ᱥᱚᱢᱚᱭ ᱡᱟᱦᱟᱸᱭ ᱠᱚᱠᱚ ᱟᱹᱥᱩᱞ ᱠᱚᱣᱟ ᱥᱩᱠᱨᱤ ᱥᱤᱢ ᱜᱮᱰᱮ ᱩᱱᱠᱩ ᱠᱚᱦᱚᱸ ᱠᱚ ᱛᱚᱠᱷᱚᱱ ᱠᱚ ᱯᱚᱨᱚᱵᱽ ᱨᱮᱠᱚ ᱠᱤᱨᱤᱧ ᱟᱹᱠᱷᱨᱤᱧ ᱠᱚᱣᱟ